ᱴᱮᱞᱤᱥᱠᱳᱯ ᱵᱮᱱᱟᱣ ᱨᱮᱭᱟᱜ ᱦᱚᱸ ᱠᱩᱨᱩᱢᱩᱴᱩ ᱟᱠᱟᱱᱟ ᱱᱚᱣᱟ ᱚᱱᱠᱟᱱ ᱡᱤᱱᱤᱥ ᱠᱟᱱᱟ ᱡᱟᱦᱟᱸ ᱢᱮᱫ ᱛᱮ ᱯᱩᱥᱴᱟᱹᱣ ᱵᱟᱭ ᱧᱮᱞ ᱧᱟᱢᱚᱜᱼᱟ ᱥᱟᱺᱜᱤᱧ ᱨᱮᱭᱟᱜ ᱚᱱᱟ ᱯᱩᱥᱴᱟᱹᱣ ᱧᱮᱞ ᱦᱚᱪᱚᱭ ᱞᱟᱹᱜᱤᱫ ᱛᱮ ᱪᱮ ᱴᱷᱤᱠᱟᱹ ᱞᱟᱹᱜᱤᱫ ᱛᱮ ᱴᱮᱞᱤᱥᱠᱳᱯ ᱵᱮᱱᱟᱣ ᱫᱚ ᱟᱹᱰᱤᱜᱮ ᱞᱟᱹᱠᱛᱤᱭᱟ ᱴᱮᱞᱤᱥᱠᱳᱯ ᱫᱚ ᱡᱟᱦᱟᱸ ᱜᱮ ᱥᱟᱺᱜᱤᱧ ᱨᱮ ᱢᱮᱱᱟᱜ ᱵᱟᱝ ᱧᱮᱞᱚᱜᱟᱜ ᱚᱱᱟ ᱧᱮᱞᱚᱜᱚᱜᱼᱟ ᱟᱨ ᱚᱱᱟ ᱟᱯᱱᱟᱨ ᱞᱮᱠᱷᱟᱡ ᱠᱟᱹᱢᱤ ᱠᱚ ᱱᱟᱭ ᱱᱟᱯᱟᱭ ᱛᱮ ᱜᱟᱱᱚᱜᱼᱟ